ᱦᱮᱞᱳ ᱦᱮᱸ ᱡᱚᱦᱟᱨ ᱜᱮ ᱤᱭᱟᱹ ᱩᱲᱤᱥᱥᱟ ᱠᱷᱚᱱ ᱦᱮᱸ ᱢᱟᱺᱡᱷᱤ ᱵᱩᱲᱦᱤ ᱠᱟᱱ ᱜᱤᱭᱟᱹᱧ ᱤᱱᱟᱹᱜ ᱡᱷᱟᱹᱞ ᱠᱷᱚᱱ ᱫᱚ ᱪᱤᱠᱟᱹᱛᱮᱢ ᱯᱷᱳᱱ ᱠᱮᱫᱟ ᱦᱮᱸ ᱚᱱᱟ ᱵᱟᱲᱟᱭ ᱥᱟᱱᱟᱭᱮᱫ ᱢᱮᱭᱟ ᱟᱞᱮ ᱥᱮᱫ ᱫᱚ ᱟᱹᱰᱤ ᱦᱟᱨᱚᱱ ᱵᱟᱹᱵᱩ ᱨᱳᱡᱽᱜᱟᱨ ᱠᱚ ᱦᱚᱸ ᱱᱚᱜᱼᱚᱭ ᱟᱠᱟᱞᱫᱟᱭ ᱵᱟᱨ ᱯᱮ ᱵᱚᱪᱷᱚᱨ ᱫᱟᱜ ᱦᱚᱸ ᱵᱟᱭ ᱫᱟᱜ ᱫᱟ ᱨᱳᱡᱽᱜᱟᱨ ᱨᱳᱡᱽᱜᱟᱨ ᱫᱚ ᱚᱱᱮ ᱠᱟᱹᱢᱤ ᱫᱟᱲᱮ ᱦᱚᱲ ᱫᱚ ᱵᱟᱨᱦᱮ ᱫᱤᱥᱚᱢ ᱠᱚ ᱪᱟᱞᱟᱜ ᱠᱟᱱᱟ ᱟᱨ ᱡᱚ ᱡᱤᱱᱤᱥ ᱫᱟᱨᱮ ᱠᱚ ᱢᱮᱱᱟᱜ ᱠᱷᱟᱱ ᱤᱱᱟᱹ ᱠᱷᱚᱱ ᱠᱚ ᱨᱳᱡᱽᱜᱟᱨ ᱫᱟ ᱚᱠᱚᱭ ᱫᱚ ᱩᱞ ᱫᱟᱨᱮ ᱠᱚ ᱢᱮᱱᱟᱜ ᱛᱟᱠᱚᱣᱟ ᱚᱱᱟ ᱠᱷᱚᱱ ᱥᱚ ᱫᱟᱨᱮ ᱠᱚ ᱦᱟᱺᱰᱤ ᱠᱚᱠᱚ ᱟᱹᱠᱷᱨᱤᱧ ᱵᱟᱲᱟᱭᱫᱟ ᱚᱱᱟ ᱠᱚ ᱵᱟᱝ ᱦᱩᱭᱩᱜ ᱠᱟᱱᱟ ᱵᱟᱡᱟᱨ ᱠᱚᱨᱮᱫ ᱫᱚ ᱤᱱᱟᱹ ᱠᱚᱜᱮ ᱵᱟᱡᱟᱨ ᱦᱚᱸ ᱟᱨ ᱠᱟᱹᱢᱤ ᱦᱚᱸ ᱵᱟᱡᱟᱨ ᱦᱚᱸ ᱵᱟᱝ ᱧᱟᱢᱚᱜ ᱠᱟᱱᱟ ᱟᱠᱟᱞᱛᱮ ᱵᱟᱝ ᱞᱟᱜᱟᱜ ᱠᱟᱱᱟ ᱵᱟᱡᱟᱨ ᱨᱮᱫᱚ ᱦᱮᱸ ᱦᱮᱸ ᱦᱮᱸ ᱟᱹᱰᱤ ᱦᱟᱨᱚᱱ ᱦᱮᱸ ᱵᱟᱹᱱᱩᱜᱼᱟ ᱥᱩᱯᱩᱨᱼᱥᱩᱯᱩᱨ ᱠᱟᱹᱢᱤ ᱦᱚᱸ ᱟᱨ ᱤᱱᱟᱹ ᱜᱟᱹᱰᱭᱟᱹ ᱠᱚᱜᱮ ᱦᱮᱸ ᱦᱮᱸ ᱡᱚᱦᱟᱨ ᱜᱮ